ᱫᱟᱨᱟᱭ ᱯᱟᱨᱦᱟ ᱠᱚᱫᱚ ᱟᱞᱮ ᱫᱚᱞᱮ ᱧᱟᱢ ᱡᱟᱣᱨᱟᱭ ᱜᱮᱭᱟ ᱟᱞᱮ ᱫᱚᱞᱮ ᱨᱮᱸᱜᱮᱡ ᱜᱮᱭᱟ ᱤᱧᱦᱚᱸ ᱟᱹᱰᱤ ᱤᱭᱟᱹ ᱜᱚᱜᱚᱼᱵᱟᱵᱟ ᱛᱟᱠᱚ ᱟᱹᱰᱤ ᱠᱟᱡᱟᱠ ᱞᱟᱸᱜᱟ ᱜᱮᱭᱟ ᱥᱮ ᱤᱧ ᱜᱚᱜᱚ ᱦᱚᱸ ᱟᱹᱰᱤ ᱞᱟᱸᱜᱟᱣᱟ ᱟᱫᱚ ᱚᱱᱟᱛᱮ ᱟᱞᱮᱫᱚ ᱫᱟᱨᱮ ᱯᱟᱞᱦᱟ ᱛᱮᱜᱮᱞᱮ ᱫᱟᱠᱟ ᱩᱛᱩᱭᱟ ᱟᱞᱮᱫᱚ ᱨᱮᱸᱜᱮᱡ ᱦᱚᱲ ᱵᱟᱝᱠᱷᱟᱡ ᱵᱟᱝᱞᱮ ᱡᱚᱢ ᱫᱟᱲᱮᱜᱼᱟ ᱚᱱᱟᱛᱮ ᱱᱤᱭᱟᱹ ᱫᱟᱨᱮ ᱨᱮᱭᱟᱜ ᱥᱟᱠᱟᱢᱤᱧ ᱡᱟᱣᱨᱟ ᱦᱚᱴᱚ ᱠᱟᱜᱼᱟ ᱫᱟᱜᱽᱼᱟᱭ ᱡᱟᱹᱯᱩᱫᱟᱭ ᱵᱟᱭ ᱞᱚᱦᱚᱫᱚᱜᱼᱟ ᱚᱱᱟᱛᱮ ᱤᱧᱫᱩᱧ ᱡᱚᱜᱟᱣ ᱵᱟᱲᱟᱭᱟ ᱟᱫᱚ ᱟᱫᱚ ᱚᱱᱟᱛᱮ ᱟᱞᱮᱫᱚ ᱠᱟᱹᱢᱤ ᱵᱷᱚᱨᱥᱟ ᱞᱮ ᱡᱚᱢᱟ ᱠᱟᱹᱢᱤᱭᱟᱞᱮ ᱡᱚᱢ ᱟᱞᱮ ᱫᱟᱨᱮ ᱥᱟᱠᱟᱢ ᱠᱚ ᱧᱩᱨᱦᱟᱹᱜᱼᱟ ᱦᱚᱭᱛᱮ ᱚᱱᱟ ᱠᱚᱜᱮ ᱡᱚᱜᱽᱼᱟ ᱚᱱᱟᱜᱮ ᱟᱞᱮᱭᱟᱜ ᱤᱭᱟᱹ ᱫᱚ ᱢᱟᱪᱟ ᱨᱮᱦᱚᱸ ᱜᱟᱪᱟᱨ ᱧᱚᱜ ᱜᱮᱭᱟ ᱛᱷᱚᱲᱟᱜᱟᱱ ᱚᱱᱟ ᱛᱮᱜᱮ ᱟᱞᱮ ᱫᱚ ᱥᱟᱠᱟᱢ ᱛᱮᱜᱮᱞᱮ ᱫᱟᱠᱟ ᱩᱛᱩᱭᱟ